ᱚᱲᱟᱜ ᱥᱩᱨᱥᱩᱯᱩᱨ ᱴᱚᱴᱷᱟ ᱫᱚ ᱥᱟᱣᱟᱨ ᱫᱚᱦᱚᱭ ᱞᱟᱹᱜᱤᱫ ᱫᱚ ᱟᱹᱰᱤ ᱤᱭᱟᱹ ᱞᱟᱹᱠᱛᱤ ᱠᱟᱱᱟ ᱪᱮᱫᱟᱜ ᱥᱮ ᱚᱲᱟᱜ ᱥᱩᱨᱥᱩᱯᱩᱨ ᱨᱮ ᱡᱩᱫᱤ ᱥᱟᱯᱷᱟᱥᱟᱯᱷᱤ ᱵᱟᱵᱚᱱ ᱫᱚᱦᱚᱭᱟ ᱛᱟᱦᱚᱞᱮ ᱠᱷᱟᱱ ᱱᱟᱱᱟ ᱟᱭᱢᱟ ᱨᱚᱠᱚᱢ ᱨᱳᱜᱽ ᱟᱡᱟᱨ ᱦᱩᱭ ᱫᱟᱲᱮᱭᱟᱜᱼᱟ ᱪᱮᱫᱟᱜ ᱥᱮ ᱡᱩᱫᱤ ᱚᱲᱟᱜ ᱥᱩᱨ ᱨᱮᱜᱮ ᱰᱨᱮᱱ ᱵᱟ ᱰᱚᱵᱷᱟᱜ ᱛᱟᱦᱮᱱᱟ ᱛᱟᱦᱚᱞᱮ ᱚᱸᱰᱮ ᱠᱷᱚᱱ ᱱᱟᱱᱟ ᱨᱚᱠᱚᱢ ᱟᱭᱢᱟ ᱨᱚᱠᱚᱢ ᱥᱤᱠᱲᱤᱡ ᱠᱚ ᱡᱚᱱᱢᱚᱜᱼᱟ ᱩᱱᱠᱩ ᱠᱚ ᱠᱚᱣᱟ ᱥᱤᱠᱲᱤᱡ ᱱᱟᱱᱟ ᱨᱚᱠᱚᱢ ᱨᱳᱜᱽ ᱟᱡᱟᱨ ᱠᱚ ᱪᱷᱚᱲᱟᱣ ᱫᱟᱲᱮᱭᱟᱜᱼᱟ ᱟᱨ ᱚᱱᱟ ᱥᱟᱶᱛᱮ ᱞᱩᱜᱽᱲᱤᱜ ᱞᱟᱯᱚ ᱠᱚᱦᱚᱸ ᱯᱷᱟᱨᱪᱟᱯᱷᱟᱪᱤ ᱫᱚᱦᱚ ᱞᱮᱠ ᱠᱟᱱᱟ ᱟᱨ ᱚᱱᱟ ᱥᱟᱶᱛᱮ ᱫᱟᱠᱟ ᱴᱩᱠᱩᱡ ᱥᱮ ᱚᱱᱟ ᱠᱚᱦᱚᱸ ᱯᱷᱟᱨᱪᱟᱯᱷᱟᱨᱪᱤ ᱟᱹᱰᱤ ᱫᱚᱦᱚ ᱞᱟᱹᱠ ᱠᱟᱱᱟ ᱟᱨ ᱚᱲᱟᱜ ᱨᱮ ᱡᱟᱦᱟᱸᱛᱮ ᱯᱟᱭᱠᱷᱟᱱᱟ ᱴᱟᱭᱠᱷᱟᱱᱟ ᱠᱚ ᱴᱷᱤᱠ ᱴᱷᱟᱠ ᱯᱨᱚᱛᱛᱮᱠᱫᱤᱱ ᱯᱚᱨᱤᱥᱠᱟᱨ ᱦᱩᱭᱩᱜ ᱢᱟ ᱟᱨ ᱵᱟᱝᱠᱷᱟᱱ ᱱᱚᱶᱟ ᱠᱷᱚᱱ ᱦᱚᱸ ᱟᱭᱢᱟ ᱨᱚᱠᱚᱢ ᱨᱳᱜᱽ ᱟᱡᱟᱨ ᱪᱷᱚᱲᱟᱣ ᱫᱟᱲᱮᱭᱟᱜᱼᱟ ᱟᱨ ᱵᱚᱝᱜᱟ ᱛᱷᱟᱱ ᱠᱚᱦᱚᱸ ᱡᱮᱢᱚᱱ ᱴᱷᱤᱠᱴᱷᱟᱠ ᱯᱨᱚᱛᱛᱮᱠᱫᱤᱱ ᱫᱷᱩᱯ ᱫᱷᱩᱱᱟᱹ ᱡᱮᱢᱚᱱ ᱮᱢ ᱞᱟᱹᱠᱛᱤ ᱠᱟᱱᱟ ᱪᱮᱫᱟᱜ ᱥᱮ ᱚᱱᱟ ᱫᱷᱩᱯ ᱫᱷᱩᱲᱟᱹᱨᱮᱭᱟᱜ ᱡᱟᱦᱟᱸ ᱫᱷᱩᱣᱟᱹᱛᱮ ᱟᱭᱢᱟ ᱨᱚᱠᱚᱢ ᱨᱳᱜᱽ ᱡᱤᱵᱟᱱᱩ ᱚᱴᱟᱝᱚᱜᱼᱟ ᱱᱤᱣᱟᱹᱠᱚ ᱥᱟᱶᱛᱮ ᱢᱮᱱᱜᱟᱱᱚᱜᱼᱟ ᱡᱮ ᱥᱚ ᱥᱚᱵ ᱥᱚᱢᱚᱭ ᱡᱮᱢᱚᱱ ᱚᱲᱟᱜ ᱫᱩᱣᱟᱹᱨ ᱫᱚ ᱯᱷᱟᱨᱪᱟᱯᱷᱟᱨᱪᱤ ᱫᱚᱦᱚ ᱮᱠᱟᱞᱜᱮ ᱟᱹᱰᱤ ᱞᱮᱠ ᱠᱟᱱᱟ